ᱤᱧᱟᱹᱜ ᱜᱷᱟᱨᱚᱸᱡᱽ ᱨᱮ ᱱᱚᱝᱠᱟᱱ ᱨᱮᱥᱤᱯᱤ ᱢᱮᱱᱟᱜᱼᱟ ᱥᱮᱫᱟᱭ ᱦᱟᱯᱲᱟᱢ ᱠᱷᱚᱱ ᱜᱮ ᱦᱩᱭ ᱤᱫᱤᱜ ᱟᱠᱟᱱᱟ ᱡᱟᱦᱟᱸ ᱫᱚ ᱞᱮᱴᱚ ᱡᱟᱦᱟᱱᱟᱜ ᱥᱟᱢᱟᱡᱤᱠ

ᱡᱤᱞ ᱫᱚᱠᱚ ᱞᱮᱴᱚᱭᱟ ᱱᱚᱝᱠᱟᱱ ᱞᱮᱴᱚ ᱥᱮᱫᱟᱭ ᱠᱷᱚᱱ ᱜᱮ ᱪᱟᱞᱟᱣ ᱤᱫᱤᱭᱟᱠᱟᱱᱟ ᱱᱤᱛᱚᱜ ᱦᱚᱸ ᱪᱟᱞᱟᱜ ᱠᱟᱱᱟ ᱞᱮᱴᱚ ᱫᱚ ᱡᱟᱦᱟᱱᱟᱜ ᱨᱮᱜᱮ ᱠᱚ ᱞᱮᱴᱚ ᱜᱚᱫᱟ ᱡᱮᱢᱚᱱ ᱵᱟᱦᱟ ᱥᱚᱨᱦᱟᱭ ᱟᱢᱵᱟᱵᱚᱛᱤ ᱨᱩᱱᱰᱟᱹᱜ ᱮᱵᱚᱢ ᱢᱟᱨᱟᱝ ᱥᱟᱠᱨᱟᱛ ᱨᱮᱦᱚᱸ ᱠᱚ ᱡᱤᱞ ᱫᱚᱠᱚ ᱞᱮᱴᱚᱭᱟ ᱡᱤᱞ ᱞᱮᱴᱚ ᱫᱚ ᱥᱟᱢᱟᱡᱤᱠ ᱞᱮᱠᱟᱱ ᱡᱟᱦᱟᱱᱟᱜ ᱯᱚᱨᱚᱵᱽ ᱨᱮᱜᱮ ᱦᱩᱭ ᱪᱟᱞᱟᱣ ᱟᱠᱟᱱᱟ ᱚᱱᱟᱛᱮ ᱡᱟᱦᱟᱱᱟᱜ ᱟᱹᱱᱩᱥᱴᱷᱟᱱ ᱨᱮᱜᱮ ᱠᱚ ᱞᱮᱴᱚ ᱜᱚᱫᱟ ᱡᱟᱦᱟᱸ ᱫᱚ ᱞᱟᱦᱟ ᱯᱤᱲᱦᱤ ᱛᱟᱞᱟ ᱛᱮᱦᱚᱸ ᱥᱮᱱ ᱦᱮᱡ ᱟᱠᱟᱱᱟ